ᱤᱧ ᱩᱱᱤ ᱥᱟᱶᱛᱮ ᱫᱟᱲᱟᱱ ᱥᱟᱱᱟᱧ ᱠᱟᱱᱟ ᱱᱚᱣᱟ ᱠᱷᱟᱹᱛᱤᱨ ᱫᱟᱲᱟᱱ ᱥᱟᱱᱟᱧ ᱠᱟᱱᱟ ᱡᱮ ᱟᱹᱞᱤᱧ ᱠᱟᱹᱴᱤᱡ ᱠᱷᱚᱱ ᱢᱤᱫᱛᱮ ᱠᱩᱞᱦᱤ ᱫᱷᱩᱲᱤ ᱨᱮᱞᱤᱧ ᱠᱷᱮᱹᱞᱰᱩ ᱜᱟᱛᱮ ᱦᱟᱨᱟᱣᱟᱠᱟᱱᱟ ᱟᱨ ᱚᱱᱟ ᱜᱟᱛᱮ ᱜᱮ ᱱᱤᱛᱚᱜ ᱦᱚᱸ ᱢᱮᱱᱟᱜ ᱛᱟᱹᱞᱤᱧᱟ ᱪᱮᱫᱟᱜ ᱥᱮ ᱟᱹᱞᱤᱧ ᱫᱚ ᱟᱹᱰᱤ ᱠᱟᱹᱴᱤᱡ ᱠᱷᱚᱱ ᱜᱮ ᱟᱹᱰᱤ ᱜᱟᱛᱮ ᱠᱟᱱᱟ ᱞᱤᱧ ᱟᱨ ᱚᱱᱟ ᱠᱷᱟᱹᱛᱤᱨᱛᱮ ᱱᱤᱛ ᱦᱚᱸ ᱟᱹᱞᱤᱧ ᱢᱤᱫ ᱛᱮᱜᱮᱞᱤᱧ ᱫᱟᱲᱟᱱ ᱠᱟᱱᱟ ᱦᱟᱴ ᱦᱟᱴ ᱞᱤᱧ ᱪᱟᱞᱟᱜᱼᱟ ᱢᱤᱫ ᱛᱮᱜᱮ ᱵᱟᱡᱟᱨ ᱞᱤᱧ ᱪᱟᱞᱟᱜᱼᱟ ᱢᱤᱫ ᱛᱮᱜᱮ ᱟᱨ ᱥᱚᱜᱚᱭ ᱫᱟᱲᱟᱱ ᱠᱚᱞᱤᱧ ᱪᱟᱞᱟᱜᱼᱟ ᱢᱤᱫ ᱛᱮᱜᱮ ᱚᱱᱟ ᱠᱷᱟᱹᱛᱤᱨᱛᱮ ᱟᱹᱞᱤᱧ ᱫᱚ ᱟᱹᱰᱤ ᱜᱟᱛᱮ ᱠᱟᱱᱟᱞᱤᱧ ᱠᱟᱹᱢᱤ ᱞᱤᱧ ᱪᱟᱞᱟᱜᱼᱟ ᱢᱤᱫᱛᱮ ᱛᱟᱦᱮᱱᱟᱞᱤᱧ ᱢᱤᱫᱛᱮ ᱫᱟᱲᱟᱱᱟᱞᱤᱧ ᱢᱤᱫᱛᱮ ᱟᱨ ᱟᱹᱞᱤᱧᱟᱜ ᱜᱟᱛᱮ ᱫᱚ ᱟᱹᱰᱤ ᱜᱮ ᱡᱤᱭᱟᱹᱲ ᱜᱮᱛᱟᱞᱤᱧᱟ ᱡᱮ ᱱᱤᱛ ᱫᱷᱟᱹᱵᱤᱡ ᱟᱹᱞᱤᱧ ᱢᱚᱡᱽ ᱜᱮ ᱢᱮᱱᱟᱜ ᱞᱤᱧᱟ ᱟᱨ ᱡᱮᱢᱚᱱ ᱟᱹᱞᱤᱧ ᱢᱚᱡᱽ ᱜᱮᱞᱤᱧ ᱛᱟᱦᱮᱱ ᱟᱹᱞᱤᱧ ᱵᱟᱹᱞᱤᱧ ᱨᱚᱲ ᱨᱚᱯᱚᱲ ᱧᱟᱯᱟᱢᱟ ᱪᱮᱫᱟᱜ ᱥᱮ ᱟᱹᱞᱤᱧ ᱫᱚ ᱟᱹᱰᱤ ᱢᱟᱨᱟᱝ ᱫᱚᱞ ᱠᱟᱱ ᱛᱟᱞᱤᱧᱟ ᱟᱨ ᱟᱹᱞᱤᱧ ᱞᱮᱠᱟ ᱫᱚᱞ ᱫᱚ ᱵᱟᱹᱱᱩᱜ ᱠᱚᱣᱟ ᱪᱮᱫᱟᱜ ᱥᱮ ᱟᱹᱞᱤᱧ ᱫᱚ ᱤᱧ ᱢᱮᱱ ᱠᱮᱫᱟ ᱡᱮ ᱫᱮᱞᱟ ᱟᱞᱟᱝ ᱫᱚ ᱱᱤᱭᱟᱹ ᱡᱟᱭᱜᱟ ᱞᱟᱝ ᱪᱟᱞᱟᱜᱼᱟ ᱛᱚ ᱩᱱᱤ ᱵᱟᱭ ᱢᱮᱱᱟ ᱡᱮ ᱦᱮᱸ ᱤᱧ ᱫᱚ ᱱᱚᱣᱟ ᱡᱟᱭᱜᱟ ᱫᱚ ᱵᱟᱹᱧ ᱪᱟᱞᱟᱜᱼᱟ ᱡᱮ ᱩᱱᱤ ᱢᱮᱱᱟᱭ ᱚᱱᱟ ᱡᱟᱭᱜᱟ ᱨᱮ ᱱᱚᱣᱟ ᱠᱟᱛᱷᱟᱭ ᱢᱮᱱᱟ ᱡᱮ ᱫᱮᱞᱟ ᱟᱞᱟᱝ ᱦᱚᱸᱞᱟᱝ ᱪᱟᱞᱟᱜᱼᱟ ᱟᱢ ᱡᱚᱠᱷᱚᱱᱮᱢ ᱢᱮᱱᱮᱫᱟ ᱚᱱᱟ ᱡᱟᱭᱜᱟ ᱞᱟᱝ ᱟᱞᱟᱝ ᱞᱟᱝ ᱧᱮᱞ ᱟᱹᱜᱩᱭᱟ ᱟᱨ ᱟᱹᱞᱤᱧ ᱫᱚ ᱥᱟᱶᱛᱮᱞᱤᱧ ᱪᱟᱞᱟᱣᱮᱱᱟ ᱫᱟᱲᱟᱱ ᱟᱨ ᱚᱱᱟ ᱡᱟᱭᱜᱟ ᱞᱤᱧ ᱧᱮᱞ ᱟᱹᱜᱩ ᱠᱮᱫᱟ ᱱᱩᱱᱟᱹᱜ ᱢᱚᱡᱽ ᱡᱟᱭᱜᱟᱞᱤᱧ ᱧᱮᱞ ᱟᱹᱜᱩ ᱠᱮᱫᱟ ᱡᱮ ᱟᱹᱞᱤᱧ ᱱᱚᱝᱠᱟᱱ ᱡᱟᱭᱜᱟᱞᱤᱧ ᱧᱮᱞ ᱟᱹᱜᱩ ᱠᱮᱫᱟ ᱵᱚᱞᱮ ᱟᱹᱞᱤᱧ ᱧᱮᱞ ᱛᱮᱜᱮ ᱵᱟᱹᱞᱤᱧ ᱵᱷᱟᱜᱟᱣ ᱞᱮᱱᱟ ᱡᱮ ᱚᱱᱛᱮ ᱠᱷᱚᱱ ᱨᱩᱣᱟᱹᱲ ᱨᱩᱣᱟᱹᱲᱚᱜ ᱨᱩᱣᱟᱹᱲ ᱚᱠᱛᱚ ᱨᱮ ᱟᱹᱞᱤᱧ ᱞᱤᱧ ᱦᱤᱡᱩᱜ ᱠᱟᱱᱟ ᱱᱩᱱᱟᱹᱜ ᱢᱚᱡᱽ ᱢᱟᱨᱟᱜ ᱪᱮᱬᱮ ᱪᱤᱞᱤ ᱪᱮᱬᱮ ᱟᱭᱢᱟ ᱞᱮᱠᱟᱱ ᱟᱭᱢᱟ ᱨᱚᱠᱚᱢ ᱪᱮᱬᱮ ᱪᱤᱯᱨᱩᱫ ᱠᱚᱞᱤᱧ ᱧᱮᱞ ᱠᱮᱫ ᱠᱚᱣᱟ ᱥᱟᱶᱛᱮ ᱟᱹᱰᱤ ᱢᱚᱡᱽ ᱠᱚ ᱨᱟᱜ ᱵᱟᱲᱟ ᱡᱚᱝ ᱠᱟᱱᱟ ᱪᱮᱫᱟᱜ ᱥᱮ ᱚᱱᱟ ᱤᱭᱟᱹ ᱛᱮᱜᱮ ᱟᱵᱚᱣᱟᱜ ᱫᱤᱥᱚᱢ ᱨᱮ ᱟᱹᱰᱤ ᱢᱚᱡᱽ ᱢᱮᱱᱟᱜ ᱠᱟᱜᱼᱟ ᱫᱟ ᱚᱱᱟ ᱞᱮᱠᱟᱛᱮ ᱟᱹᱰᱤ ᱠᱩᱥᱤ ᱟᱨ ᱨᱟᱹᱥᱠᱟᱹ ᱠᱟᱛᱮᱫ ᱞᱤᱧ ᱪᱟᱞᱟᱣᱮᱱᱟ ᱟᱨ ᱠᱩᱥᱤ ᱨᱟᱹᱥᱠᱟᱹ ᱠᱟᱛᱮᱫ ᱜᱮᱞᱤᱧ ᱦᱮᱡᱱᱟ ᱟᱹᱞᱤᱧ ᱫᱚ ᱠᱚ ᱦᱮᱡ ᱠᱟᱛᱮᱫ ᱠᱚ ᱢᱮᱛᱟᱞᱤᱧ ᱠᱟᱱᱟ ᱡᱮ ᱟᱵᱮᱱ ᱫᱚ ᱚᱠᱟ ᱵᱮᱱ ᱪᱟᱞᱟᱣ ᱞᱮᱱᱟ ᱟᱹᱞᱤᱧ ᱫᱚ ᱟᱹᱰᱤ ᱢᱚᱡᱽ ᱡᱟᱭᱜᱟᱞᱤᱧ ᱪᱟᱞᱟᱣ ᱞᱮᱱᱟ ᱟᱹᱰᱤ ᱢᱚᱡᱽ ᱟᱹᱭᱠᱟᱹᱜ ᱠᱟᱱᱟ ᱚᱱᱟ ᱫᱤᱥᱚᱢ ᱨᱮᱫᱚ ᱪᱮᱬᱮ ᱪᱤᱯᱨᱩᱫ ᱛᱮ ᱥᱟᱡᱟᱣ ᱟᱠᱟᱱ ᱵᱤᱨ ᱵᱩᱨᱩᱛᱮ ᱥᱟᱡᱟᱣ ᱟᱠᱟᱱ ᱫᱟᱨᱮ ᱱᱟᱹᱲᱤᱛᱮ ᱥᱟᱡᱟᱣ ᱟᱠᱟᱱ ᱢᱚᱡᱽ ᱜᱮ ᱚᱱᱠᱟᱱ ᱡᱟᱭᱜᱟ ᱞᱤᱧ ᱧᱮᱞ ᱟᱹᱜᱩ ᱟᱠᱟᱫᱟ